ᱟᱵᱚ ᱪᱟᱥᱵᱟᱥ ᱛᱮ ᱵᱟᱵᱚᱱ ᱴᱤᱠᱟᱹᱣ ᱫᱟᱲᱮᱭᱟᱜ ᱠᱟᱱᱟ ᱛᱤᱱᱟᱹᱜ ᱦᱚᱸ ᱴᱟᱠᱟ ᱯᱩᱭᱥᱟᱹ ᱵᱟᱵᱚᱱ ᱫᱚᱦᱚ ᱫᱟᱲᱮᱭᱟᱜ ᱠᱟᱱᱟ ᱟᱵᱚᱣᱟᱜ ᱚᱱᱟᱛᱮ ᱞᱟᱹᱠᱛᱤ ᱵᱟᱝ ᱯᱩᱨᱟᱹᱜ ᱠᱟᱱᱟ ᱚᱱᱟᱛᱮ ᱟᱵᱚ ᱡᱤᱭᱟᱹᱞᱤ ᱠᱚᱵᱚ ᱟᱹᱥᱩᱞ ᱫᱚᱦᱚᱭᱮᱫ ᱠᱚᱣᱟ ᱩᱱᱠᱩ ᱵᱷᱮᱜᱟᱨ ᱨᱮ ᱚᱲᱟᱜ ᱵᱚᱱ ᱵᱮᱱᱟᱣ ᱟᱠᱚ ᱠᱟᱱᱟ ᱜᱮ ᱵᱟᱝ ᱩᱱᱠᱩ ᱵᱚᱱ ᱧᱮᱞ ᱥᱟᱢᱴᱟᱣ ᱮᱜ ᱠᱚᱣᱟ ᱚᱲᱟᱜ ᱵᱚᱱ ᱥᱟᱯᱷᱟ ᱥᱩᱛᱚᱨ ᱠᱟᱜ ᱠᱟᱱᱟ ᱜᱷᱟᱥ ᱟᱹᱛᱤᱧ ᱵᱚᱱ ᱤᱫᱤᱭᱮᱫ ᱠᱚᱣᱟ ᱪᱟᱨᱟ ᱵᱚᱱ ᱮᱢᱟ ᱠᱚ ᱠᱟᱱᱟ ᱟᱨ ᱨᱟᱱ ᱨᱟᱱ ᱢᱩᱨᱜᱟᱹᱱ ᱦᱚᱪᱚᱭᱮᱫ ᱠᱚᱣᱟ ᱵᱚᱱ ᱟᱨ ᱩᱱᱠᱩ ᱵᱚᱱ ᱧᱮᱞ ᱥᱟᱢᱴᱟᱣ ᱮᱜᱠᱚᱣᱟ ᱟᱨ ᱚᱱᱠᱟ ᱠᱟᱛᱮᱫ ᱟᱵᱚᱣᱟᱜ ᱵᱮᱯᱟᱨ ᱵᱚᱱ ᱪᱟᱞᱟᱣ ᱮᱜᱼᱟ ᱚᱠᱚᱭ ᱫᱚ ᱰᱮᱭᱨᱤ ᱯᱷᱟᱨᱢᱤᱝ ᱠᱚ ᱠᱷᱩᱞᱟᱹᱣ ᱠᱟᱜᱼᱟ ᱚᱠᱚᱭ ᱫᱚ ᱡᱤᱞ ᱞᱟᱹᱜᱤᱫ ᱚᱠᱚᱭ ᱫᱚ ᱡᱮᱣᱮᱫ ᱛᱮ ᱟᱹᱥᱩᱞ ᱞᱟᱹᱜᱤᱫ ᱠᱚ ᱵᱮᱯᱟᱨ ᱠᱟᱱᱟ ᱩᱱᱠᱩ ᱡᱤᱭᱟᱹᱞᱤ ᱟᱹᱥᱩᱞ ᱠᱟᱛᱮᱫ ᱟᱠᱚᱣᱟᱜ ᱡᱤᱣᱤ ᱠᱚ ᱠᱷᱟᱱᱰᱟᱣ ᱮᱜᱼᱟ